ᱟᱵᱚ ᱫᱚ ᱟᱭᱢᱟ ᱨᱚᱠᱚᱢ ᱥᱟᱵᱚᱱ ᱵᱚᱱ ᱧᱮᱞ ᱠᱟᱜᱼᱟ ᱰᱷᱮᱞᱟ ᱥᱟᱵᱚᱱ ᱩᱢᱚᱜ ᱥᱟᱵᱚᱱ ᱛᱷᱟᱹᱨᱤᱵᱟᱹᱴᱤ ᱥᱟᱵᱚᱱ ᱱᱤᱢ ᱥᱟᱵᱚᱱ ᱰᱷᱮᱞᱟ ᱥᱟᱵᱚᱱ ᱛᱮᱫᱚ ᱞᱩᱜᱽᱲᱤᱡ ᱡᱟᱢᱟ ᱠᱚᱠᱚ ᱪᱚᱠᱚᱡᱟ ᱠᱟᱱᱛᱷᱟ ᱠᱚᱠᱚ ᱪᱚᱠᱚᱡᱟ ᱡᱚᱛᱚ ᱠᱚᱠᱚ ᱥᱟᱯᱷᱟᱭᱟ ᱟᱨ ᱵᱟᱹᱴᱤ ᱥᱟᱵᱚᱱ ᱛᱮᱫᱚ ᱵᱟᱹᱴᱤ ᱛᱷᱟᱹᱨᱤ ᱠᱚ ᱜᱟᱥᱟᱣᱟ ᱵᱟᱹᱴᱤ ᱛᱷᱟᱹᱨᱤ ᱚᱱᱟ ᱵᱟᱹᱴᱤ ᱥᱟᱵᱚᱱ ᱛᱮᱫᱚ ᱫᱚᱢᱮ ᱥᱟᱯᱷᱟᱜᱼᱟ ᱟᱨ ᱥᱚ ᱥᱟᱵᱚᱱ ᱛᱮᱫᱚ ᱦᱚᱲᱢᱚ ᱠᱚᱠᱚ ᱯᱟᱭᱨᱟ ᱥᱟᱯᱟ ᱯᱷᱟᱨᱪᱟᱜᱼᱟ ᱟᱨ ᱚᱱᱟ ᱫᱚ ᱟᱹᱰᱤ ᱢᱚᱡᱽ ᱥᱚᱣᱟ ᱚᱱᱟ ᱥᱚ ᱦᱚᱛᱮᱜ ᱛᱮᱦᱚᱸ ᱟᱭᱢᱟ ᱦᱚᱲ ᱟᱭᱢᱟ ᱥᱟᱵᱚᱱ ᱠᱚ ᱞᱟᱜᱟᱣ ᱜᱮᱭᱟ ᱟᱨ ᱠᱚ ᱠᱩᱥᱤᱭᱟᱜ ᱜᱮᱭᱟ ᱟᱨ ᱱᱤᱢ ᱥᱟᱵᱚᱱ ᱫᱚ ᱱᱤᱢ ᱥᱟᱵᱚᱱ ᱛᱮᱫᱚ ᱟᱭᱢᱟ ᱨᱚᱠᱚᱢ ᱡᱚᱠᱷᱚᱱ ᱨᱳᱜᱽ ᱟᱡᱟᱨ ᱠᱚ ᱧᱟᱢᱚᱜᱼᱟ ᱚᱱᱟ ᱥᱟᱵᱚᱱ ᱞᱟᱜᱟᱣ ᱞᱮᱱᱠᱷᱟᱱ ᱦᱚᱲᱢᱚ ᱨᱮᱱᱟᱜ ᱨᱳᱜᱽ ᱟᱡᱟᱨ ᱠᱚ ᱪᱟᱵᱟᱜᱼᱟ ᱟᱨ ᱰᱟᱠᱛᱟᱨ ᱦᱚᱸᱠᱚ ᱢᱮᱱᱟ ᱡᱮ ᱱᱤᱢ ᱥᱟᱵᱚᱱ ᱚᱡᱚᱜ ᱞᱮᱱ ᱠᱷᱟᱡ ᱫᱚ ᱦᱚᱲᱢᱚ ᱠᱚ ᱟᱰᱤ ᱢᱚᱡᱽ ᱥᱟᱯᱷᱟᱜᱼᱟ ᱥᱮ ᱨᱳᱜᱽ ᱵᱤᱦᱤᱱ ᱠᱚ ᱵᱟᱝ ᱧᱟᱢᱚᱜᱼᱟ ᱟᱨ ᱟᱭᱢᱟ ᱨᱚᱠᱚᱢ ᱦᱚᱲ ᱠᱚ ᱥᱟᱵᱟᱱ ᱠᱚᱠᱚ ᱵᱮᱵᱚᱦᱟᱨ ᱜᱮᱭᱟ ᱩᱢᱚᱜ ᱥᱟᱵᱚᱱ ᱩᱢᱚᱜ ᱥᱟᱵᱚᱱ ᱛᱮᱫᱚ ᱢᱮᱫᱦᱟ ᱠᱚᱠᱚ ᱥᱟᱵᱚᱱᱚᱜᱼᱟ ᱚᱱᱮ ᱚᱱᱟ ᱠᱚ ᱠᱚ ᱪᱚᱠᱚᱡᱟ ᱱᱟᱱᱟᱨᱚᱠᱚᱢ ᱠᱟᱱᱛᱷᱟ ᱡᱚᱛᱚ ᱵᱮᱜᱽ ᱠᱚᱠᱚ ᱥᱟᱯᱟᱭᱟ